ᱟᱞᱮ ᱫᱚ ᱠᱷᱮᱛᱤ ᱜᱤᱨᱚᱥᱛᱷᱤ ᱦᱚᱲ ᱠᱟᱱᱟ ᱞᱮ ᱥᱟᱨᱟ ᱵᱚᱪᱷᱚᱨ ᱜᱮ ᱪᱟᱥ ᱟᱵᱟᱫ ᱜᱮᱛᱟᱞᱮ ᱠᱟᱹᱢᱤ ᱚᱱᱟ ᱤᱭᱟᱹ ᱛᱮ ᱟᱞᱮ ᱫᱚ ᱟᱹᱰᱤ ᱜᱟᱱ ᱛᱤᱨᱯᱳᱱ ᱠᱤᱨᱤᱧ ᱠᱟᱛᱮ ᱚᱲᱟᱜ ᱨᱮᱞᱮ ᱫᱚᱦᱚ ᱠᱟᱜᱼᱟ ᱡᱮ ᱨᱚᱠᱚᱢ ᱪᱟᱹᱛ ᱵᱟᱹᱭᱥᱟᱹᱠᱷ ᱫᱤᱱ ᱫᱚ ᱟᱹᱰᱤ ᱟᱡᱠᱟ ᱦᱚᱭ ᱫᱟᱜ ᱦᱤᱡᱩᱜᱼᱟ ᱟᱨᱡᱟᱣ ᱟᱠᱟᱱ ᱯᱷᱚᱥᱚᱞ ᱠᱚᱭ ᱱᱚᱥᱴᱚ ᱵᱟᱲᱟ ᱜᱚᱫᱟ ᱚᱱᱟ ᱤᱭᱟᱹ ᱛᱮ ᱟᱞᱮ ᱫᱚ ᱵᱟᱹᱫ ᱨᱮᱱᱟᱜ ᱯᱷᱚᱥᱚᱞ ᱠᱚᱫᱚ ᱚᱸᱰᱮ ᱜᱮᱞᱮ ᱯᱟᱞᱟ ᱠᱟᱛᱮᱫ ᱞᱮ ᱧᱮᱞ ᱞᱮᱠᱷᱟᱱ ᱡᱩᱫᱤ ᱦᱚᱭᱫᱟᱜ ᱮ ᱩᱱᱟᱹᱣ ᱟᱠᱟᱫᱼᱟ ᱛᱚᱠᱷᱚᱱ ᱫᱚ ᱚᱱᱟ ᱛᱤᱨᱯᱳᱞ ᱤᱫᱤ ᱠᱟᱛᱮᱫ ᱞᱮ ᱯᱚᱴᱚᱢ ᱮᱥᱮᱫ ᱚᱴᱚᱠᱟᱜᱼᱟ ᱟᱨ ᱚᱲᱟᱜ ᱛᱮ ᱟᱹᱜᱩᱣᱟᱠᱟᱱ ᱯᱷᱚᱥᱚᱞ ᱠᱚᱦᱚᱸ ᱡᱚᱠᱷᱚᱱ ᱦᱟᱸᱜ ᱞᱮ ᱧᱮᱞᱟ ᱡᱮ ᱦᱚᱭ ᱫᱟᱜ ᱮ ᱩᱱᱟᱹᱣ ᱟᱠᱟᱫᱟ ᱛᱚᱠᱷᱚᱱ ᱫᱚ ᱛᱤᱨᱯᱳᱞ ᱠᱚᱛᱮ ᱞᱮ ᱯᱚᱴᱚᱢ ᱵᱟᱲᱟ ᱠᱟᱜᱼᱟ ᱟᱨ ᱡᱩᱫᱤ ᱮᱢᱚᱱ ᱦᱚᱸ ᱫᱤᱱ ᱦᱩᱭᱩᱜᱼᱟ ᱡᱮ ᱟᱹᱰᱤ ᱟᱡᱽᱠᱟ ᱧᱤᱫᱟᱹ ᱦᱚᱸ ᱦᱚᱭ ᱫᱟᱜ ᱮ ᱥᱟᱹᱨᱫᱤ ᱜᱚᱫᱟ ᱛᱚᱠᱷᱚᱱ ᱫᱚ ᱛᱟᱞᱟ ᱟᱫᱷᱟ ᱤᱧᱫᱟᱹ ᱵᱮᱨᱮᱫ ᱠᱟᱛᱮ ᱚᱱᱟ ᱛᱤᱨᱯᱳᱱ ᱛᱮᱞᱮ ᱮᱥᱮᱫ ᱵᱟᱲᱟ ᱠᱟᱛᱮᱫ ᱞᱮ ᱯᱚᱴᱚᱢ ᱵᱟᱲᱟ ᱠᱟᱜᱼᱟ ᱟᱫᱚ ᱱᱚᱝᱠᱟ ᱠᱟᱛᱮ ᱜᱮ ᱟᱨᱡᱟᱣ ᱟᱠᱟᱱ ᱯᱷᱚᱥᱚᱞ ᱠᱚᱫᱚ ᱟᱨ ᱵᱟᱝ ᱱᱚᱥᱴᱚᱜᱼᱟ